ᱦᱮᱸ ᱟᱹᱞᱤᱧ ᱞᱤᱧ ᱢᱮᱱᱮᱜᱼᱟ ᱱᱟᱜᱟᱢ ᱨᱮᱭᱟᱜ ᱠᱟᱛᱷᱟ ᱫᱚ ᱞᱟᱹᱭ ᱦᱩᱭᱩᱜ ᱜᱮᱭᱟ ᱟᱨ ᱱᱟᱜᱟᱢ ᱨᱮᱭᱟᱜ ᱠᱟᱛᱷᱟ ᱫᱚ ᱟᱹᱰᱤ ᱜᱮ ᱵᱮᱥᱟ ᱡᱟᱦᱟᱸ ᱞᱮᱠᱟ ᱥᱮᱫᱟᱭ ᱯᱤᱞᱪᱩ ᱦᱟᱲᱟᱢ ᱯᱤᱞᱪᱩ ᱵᱩᱲᱦᱤ ᱠᱤᱱ ᱛᱟᱦᱮᱸ ᱠᱟᱱᱟ ᱟᱨ ᱟᱵᱚ ᱠᱤᱱ ᱦᱚᱱ ᱦᱚᱯᱚᱱ ᱞᱮᱫ ᱵᱚᱱᱟ ᱟᱨ ᱠᱤᱱ ᱥᱟᱸᱜᱮ ᱞᱮᱫ ᱵᱚᱱᱟ ᱟᱨ ᱚᱱᱠᱟ ᱠᱟᱛᱮᱫ ᱫᱤᱥᱚᱢ ᱠᱚ ᱱᱚᱜᱼᱚᱭ ᱯᱟᱥᱱᱟᱣ ᱮᱱᱟ ᱵᱚᱱ ᱜᱚᱴᱟ ᱫᱤᱥᱚᱢ ᱟᱨᱵᱚᱱ ᱧᱮᱞ ᱠᱮᱜᱼᱟ ᱟᱫᱚ ᱚᱱᱟ ᱠᱟᱛᱷᱟ ᱠᱚᱫᱚ ᱚᱱᱟ ᱱᱟᱜᱟᱢ ᱠᱟᱛᱷᱟ ᱠᱚᱫᱚ ᱡᱩᱫᱤ ᱵᱟᱵᱚ ᱞᱟᱹᱭᱟ ᱮᱱᱠᱷᱟᱱ ᱟᱵᱚᱨᱮᱱ ᱜᱤᱫᱽᱨᱟᱹ ᱠᱚᱦᱚᱸ ᱟᱨ ᱟᱵᱚ ᱟᱠᱚᱨᱮᱱ ᱜᱤᱫᱽᱨᱟᱹ ᱠᱚᱦᱚᱸ ᱢᱟᱱᱮ ᱵᱟᱠᱚ ᱵᱟᱰᱟᱭ ᱡᱚᱝᱼᱟ ᱟᱫᱚ ᱚᱱᱟ ᱤᱫᱤᱛᱮ ᱟᱹᱞᱤᱧ ᱫᱚᱞᱤᱧ ᱢᱮᱱᱮᱜᱼᱟ ᱱᱟᱜᱟᱢ ᱨᱮᱭᱟᱝ ᱠᱟᱹᱦᱱᱤ ᱫᱚ ᱥᱟᱱᱟᱢ ᱜᱤᱫᱽᱨᱟᱹ ᱜᱮᱵᱚᱱ ᱞᱟᱹᱭᱟᱠᱚᱣᱟ ᱡᱮᱢᱚᱱ ᱛᱮ ᱟᱹᱞᱤᱧ ᱦᱚᱸ ᱟᱹᱞᱤᱧ ᱨᱮᱱ ᱜᱤᱫᱽᱨᱟᱹ ᱞᱤᱧ ᱞᱟᱹᱭᱟᱠᱚᱣᱟ ᱟᱨᱦᱚᱸ ᱦᱚᱲ ᱠᱚᱦᱚᱸᱞᱤᱧ ᱢᱮᱛᱟ ᱠᱚᱣᱟ ᱡᱮᱢᱚᱱ ᱛᱮ ᱟᱯᱮ ᱦᱚᱸ ᱟᱯᱮ ᱨᱮᱱ ᱜᱤᱫᱽᱨᱟᱹ ᱱᱟᱜᱟᱢ ᱨᱮᱭᱟᱝ ᱠᱟᱹᱦᱱᱤ ᱫᱚ ᱞᱟᱹᱭᱟᱠᱚ ᱯᱮ ᱡᱤᱵᱚᱱ ᱛᱮ ᱟᱞᱚ ᱠᱚ ᱦᱤᱲᱤᱧ ᱢᱟ ᱟᱵᱚ ᱚᱠᱟ ᱠᱷᱚᱱ ᱵᱚᱱ ᱚᱯᱮᱞ ᱞᱮᱱᱟ ᱟᱨ ᱪᱮᱫ ᱞᱮᱠᱟ ᱛᱮᱵᱚᱱ ᱚᱯᱮᱞ ᱞᱮᱱᱟ ᱟᱨ ᱢᱟᱱᱮ ᱪᱮᱫ ᱠᱚᱵᱚᱱ ᱧᱩ ᱞᱮᱜᱼᱟ ᱪᱮᱫ ᱠᱚᱵᱚᱱ ᱡᱚᱢ ᱞᱮᱫ ᱛᱮᱵᱚᱱ ᱛᱟᱦᱮᱸ ᱞᱮᱱᱟ ᱵᱚᱱ ᱫᱷᱟᱹᱨᱛᱤ ᱨᱮ ᱱᱟᱜᱟᱢ ᱨᱮᱭᱟᱝ ᱠᱟᱛᱷᱟ ᱫᱚ ᱡᱚᱛᱚ ᱜᱮᱵᱚᱱ ᱞᱟᱹᱭᱟᱠᱚᱣᱟ ᱟᱞᱚ ᱵᱚᱱ ᱦᱤᱲᱤᱧ ᱢᱟ ᱡᱤᱵᱚᱱ ᱛᱮ ᱫᱤᱥᱚᱢ ᱠᱚᱨᱮ ᱦᱚᱸ ᱟᱵᱚ ᱥᱟᱱᱛᱟᱲ ᱥᱚᱢᱟᱡᱽ ᱨᱮᱦᱚᱸ ᱯᱟᱥᱱᱟᱜ ᱢᱟ ᱡᱮᱢᱚᱱ ᱛᱮ ᱟᱞᱚ ᱠᱚ ᱦᱤᱲᱤᱧ ᱢᱟ ᱥᱟᱱᱟᱢ ᱜᱮ ᱟᱵᱚ ᱵᱟᱝ ᱛᱟᱦᱮᱸ ᱦᱤᱞᱳᱜ ᱦᱚᱸ ᱟᱵᱚᱨᱮᱱ ᱜᱤᱫᱽᱨᱟᱹ ᱠᱚᱦᱚᱸ ᱟᱞᱚ ᱠᱚ ᱦᱤᱲᱤᱧ ᱢᱟ ᱱᱚᱣᱟ ᱠᱟᱛᱷᱟ ᱫᱚ ᱟᱨᱠᱚ ᱩᱭᱦᱟᱹᱨ ᱠᱤᱱ ᱢᱟᱜᱮ ᱯᱤᱞᱪᱩ ᱦᱟᱲᱟᱢ ᱯᱤᱞᱪᱩ ᱵᱩᱰᱷᱤ ᱛᱟᱦᱮᱸ ᱠᱟᱱᱟ ᱠᱤᱱ ᱢᱤᱫ ᱚᱠᱛᱚ ᱪᱮᱫ ᱠᱤᱱ ᱩᱭᱦᱟᱹᱨ ᱠᱮᱫ ᱛᱮ ᱪᱮᱫ ᱠᱤᱱ ᱠᱟᱹᱢᱤ ᱠᱮᱫ ᱛᱮ ᱟᱵᱚ ᱱᱚᱣᱟ ᱥᱚᱝᱥᱟᱨ ᱨᱮᱵᱚᱱ ᱚᱯᱮᱞᱮᱱᱟ ᱟᱨᱵᱚᱱ ᱛᱟᱦᱮᱸᱭᱮᱱᱟ ᱟᱨ ᱱᱩᱱᱟᱹᱜ ᱱᱩᱱᱟᱹᱜ ᱱᱚᱝᱠᱟ ᱱᱤᱛᱚᱜ ᱫᱤᱥᱚᱢ ᱠᱚᱵᱚᱱ ᱧᱮᱞ ᱡᱚᱝ ᱠᱟᱱᱟ